ᱟᱵᱚᱣᱟᱜ ᱥᱚᱢᱟᱡᱽ ᱨᱮ ᱞᱟᱠᱪᱟᱨ ᱵᱟᱵᱚᱛᱛᱮ ᱠᱟᱹᱴᱤᱡ ᱞᱟᱹᱭ ᱟᱹᱧ ᱢᱮ

ᱟᱵᱚᱣᱟᱜ ᱱᱚᱣᱟ ᱞᱟᱠᱪᱟᱨ ᱛᱮ ᱛᱚᱞ ᱢᱮᱱᱟᱜᱼᱟ ᱟᱵᱚᱣᱟᱜ ᱪᱟᱹᱭ ᱪᱟᱢᱯᱟ ᱵᱟᱹᱰ ᱵᱟᱫᱚᱞᱤ ᱠᱚᱭᱰᱟ ᱜᱟᱲ ᱨᱮ ᱱᱚᱣᱟ ᱞᱟᱠᱪᱟᱨ ᱨᱮᱱᱟᱜ ᱤᱭᱟᱹ ᱛᱮ ᱛᱚᱞ ᱢᱮᱱᱟᱜ ᱟᱠᱟᱫᱟ ᱡᱟᱦᱟᱸ ᱫᱚ ᱢᱤᱫ ᱠᱟᱛᱷᱟ ᱛᱮ ᱞᱟᱠᱪᱟᱨ ᱮᱢ ᱠᱚᱭᱚᱜ ᱞᱮᱠᱷᱟᱱ ᱟᱵᱚᱣᱟᱜ ᱡᱤᱭᱚᱱ ᱮᱢ ᱧᱮᱞ ᱧᱟᱢᱟ ᱚᱱᱟ ᱠᱷᱟᱹᱛᱤᱨ ᱚᱱᱟ ᱠᱷᱟᱹᱛᱤᱨ ᱤᱧ ᱫᱚ ᱞᱟᱠᱪᱟᱨ ᱫᱚ ᱱᱟᱯᱟᱭ ᱜᱤᱧ ᱟᱹᱭᱠᱟᱹᱣᱟ